ᱜᱮᱥ ᱥᱤᱞᱤᱱᱰᱟᱨ ᱢᱮᱱᱟᱜ ᱛᱟᱞᱮᱭᱟ ᱜᱮᱥ ᱥᱤᱞᱤᱱᱰᱟᱨ ᱛᱮ ᱟᱹᱰᱤ ᱢᱚᱡᱽ ᱤᱥᱤᱱ ᱟᱨᱚ ᱴᱟᱴᱠᱟ ᱪᱷᱚᱝᱨᱚᱝᱮᱢ ᱤᱥᱤᱱ ᱜᱚᱫᱟ ᱮᱱᱠᱷᱟᱱ ᱛᱤ ᱦᱚᱸ ᱵᱟᱢ ᱦᱮᱸᱫᱮᱜᱼᱟ ᱞᱩᱜᱽᱲᱤᱜ ᱞᱟᱯᱚᱜ ᱚᱲᱟᱜ ᱫᱩᱣᱟᱹᱨ ᱪᱮᱫ ᱜᱮᱵᱟᱝ ᱦᱮᱸᱫᱮᱜᱼᱟ ᱟᱨ ᱟᱵᱚ ᱫᱚ ᱥᱤᱞᱯᱤ ᱥᱤᱞᱯᱤ ᱦᱚᱲ ᱟᱵᱚ ᱫᱚ ᱥᱟᱦᱟᱱ ᱥᱮᱸᱜᱮᱞ ᱞᱮᱠᱟ ᱤᱥᱤᱢᱱ ᱫᱚ ᱵᱟᱝ ᱩᱥᱟᱹᱨᱟᱜᱼᱟ ᱚᱱᱟ ᱛᱮᱫᱚ ᱵᱷᱟᱜᱤᱛᱮ ᱦᱮᱸᱫᱮᱭᱟ ᱦᱮᱸᱥᱮ ᱫᱚᱞᱟᱱ ᱚᱲᱟᱜ ᱫᱚ ᱵᱟᱹᱱᱩᱜᱼᱟ ᱦᱟᱥᱟ ᱚᱲᱟᱜ ᱠᱟᱱ ᱜᱮᱭᱟ ᱦᱟᱸᱥᱟ ᱚᱲᱟᱜ ᱜᱮ ᱛᱤᱱᱟᱹᱜ ᱥᱟᱯᱟᱥᱟᱯᱤ ᱜᱮᱡ ᱜᱩᱨᱤᱡ ᱪᱷᱚᱸᱡ ᱜᱚᱵᱚᱨ ᱡᱮᱨᱮᱲ ᱡᱚᱞᱚᱱ ᱡᱚᱛᱚᱱᱟᱜ ᱮᱢ ᱪᱤᱸᱠᱟᱹᱲᱟ ᱛᱚᱵᱮ ᱚᱱᱟ ᱪᱮᱞᱟᱝ ᱴᱩᱠᱩᱡ ᱦᱚᱸᱢ ᱟᱨᱩᱵᱟ ᱰᱤᱞ ᱜᱮ ᱛᱚᱵᱮ ᱥᱮᱢ ᱪᱚᱸᱫᱟᱭᱟ ᱟᱵᱚ ᱦᱚᱲ ᱦᱚᱯᱚᱱ ᱫᱚ ᱡᱟᱦᱟᱸ ᱞᱮᱠᱟ ᱫᱚ ᱵᱟᱵᱚᱱ ᱠᱩᱥᱤᱭᱟᱜᱼᱟ ᱟᱰᱤ ᱢᱚᱸᱡᱽ ᱚᱱᱟᱜᱮ ᱜᱮᱥ ᱪᱩᱞᱦᱟᱹᱜᱮ ᱤᱥᱤᱱ ᱢᱚᱸᱡᱽ ᱫᱚ ᱥᱟᱦᱟᱱ ᱯᱟᱞᱦᱟ ᱟᱞᱮᱫᱚ ᱵᱤᱨ ᱫᱤᱥᱚᱢ ᱦᱚᱲ ᱯᱟᱞᱦᱟ ᱪᱚᱞᱦᱟ ᱞᱮ ᱟᱹᱜᱩᱭᱟ ᱫᱷᱚᱫᱚᱨ ᱯᱚᱫᱚᱨ ᱚᱲᱟᱜ ᱛᱟᱞᱮ ᱚᱲᱟᱜ ᱫᱩᱣᱟᱹᱨ ᱥᱟᱯᱟ ᱠᱟᱛᱮᱜ ᱦᱚᱸ ᱥᱟᱹᱭ ᱥᱟᱯᱟ ᱫᱚ ᱵᱟᱝ ᱛᱟᱦᱮᱱᱟ ᱫᱚᱢᱮ ᱦᱮᱸᱫᱮᱜᱼᱟ ᱦᱚᱲ ᱦᱚᱸᱢ ᱦᱮᱸᱫᱮᱜᱼᱟ ᱱᱚᱜ ᱯᱚᱭ ᱥᱤᱛᱩᱝ ᱫᱤᱱ ᱛᱤᱱᱟᱹᱜ ᱥᱤᱛᱩᱝ ᱡᱟᱨᱟᱞ ᱡᱟᱨᱟᱞ ᱟᱨ ᱜᱮᱥ ᱛᱮᱠᱷᱟᱡ ᱮᱢ ᱪᱚᱸᱫᱟ ᱜᱴᱤᱰᱤ ᱠᱟᱫᱟ ᱵᱟᱥ ᱥᱚᱢᱚᱭ ᱥᱚᱢᱚᱭ ᱧᱮᱞᱢᱮ ᱪᱮᱞᱟᱝ ᱠᱟᱨᱟᱦᱤ ᱵᱚᱫᱚᱞ ᱱᱮᱛᱟᱨ ᱯᱮᱥᱟᱨ ᱠᱩᱠᱟᱨ ᱨᱮᱠᱚ ᱤᱥᱤᱱᱮᱫᱟ ᱪᱚᱸᱫᱟ ᱠᱟᱜ ᱢᱮ ᱚᱱᱟ ᱪᱷᱚᱝ ᱪᱷᱚᱝ ᱵᱟᱢ ᱦᱮᱸᱫᱮᱜᱼᱟ ᱵᱟᱝ ᱜᱟᱥᱟᱣ ᱢᱟᱡᱟᱣ ᱦᱩᱭᱩᱜᱼᱟ ᱟᱫᱚ ᱱᱮᱛᱟᱨ ᱨᱮᱱ ᱵᱟᱹᱦᱩ ᱵᱤᱴᱤ ᱠᱚᱫᱚ ᱟᱹᱰᱤ ᱥᱩᱠ ᱤᱧᱫᱚ ᱛᱷᱚᱲᱟ ᱟᱹᱰᱤ ᱫᱤᱱ ᱧᱚᱜ ᱨᱮᱱ ᱠᱟᱱᱟᱭᱤᱧ ᱤᱧᱫᱚ ᱥᱟᱦᱟᱱ ᱛᱮᱜᱮ ᱵᱷᱟᱞᱤᱧ ᱠᱩᱥᱤᱜ ᱜᱮᱭᱟ ᱜᱮᱥ ᱥᱤᱞᱤᱱᱰᱟᱨ ᱢᱮᱱᱟᱜ ᱛᱟᱞᱮᱭᱟ ᱚᱱᱟ ᱫᱚᱦᱚᱜᱮ ᱛᱟᱦᱮᱱ ᱛᱟᱞᱮᱭᱟ ᱪᱟᱬᱛᱮ ᱦᱩᱭ ᱦᱚᱫᱚᱜᱼᱟ ᱚᱱᱟ ᱠᱷᱟᱡ ᱫᱚ ᱥᱟᱦᱟᱱ ᱥᱮᱸᱜᱮᱞ ᱠᱷᱚᱡ ᱫᱚ ᱚᱛᱨᱮ ᱟᱞᱮ ᱫᱚ ᱦᱟᱸᱥᱟ ᱪᱩᱞᱦᱟᱹ ᱛᱟᱞᱮ ᱜᱮᱥ ᱥᱮᱞᱮᱱᱰᱟᱨ ᱠᱚᱱᱚᱫᱤᱱᱞᱮ ᱤᱥᱤᱱᱟ ᱠᱚᱱᱚᱫᱤᱱ ᱵᱟᱝ ᱯᱮᱲᱟ ᱠᱚᱠᱚ ᱦᱮᱡᱱᱟ ᱦᱚᱭᱫᱟᱜ ᱦᱮᱡᱱᱟ ᱩᱱᱡᱚᱠᱷᱟᱱ ᱢᱟ ᱪᱟᱬᱮ ᱢᱟᱲᱮ ᱪᱚᱸᱫᱟ ᱦᱚᱫ ᱢᱮ ᱤᱥᱤᱱ ᱠᱟᱛᱮᱜ ᱡᱚᱢ ᱧᱩ ᱠᱟᱛᱮᱜ ᱩᱱᱤ ᱞᱮ ᱵᱤᱫᱟᱹᱭ ᱜᱚᱫ ᱠᱟᱫᱮᱜᱮ ᱟᱨᱚ ᱯᱷᱮᱨ ᱥᱟᱦᱟᱱ ᱛᱮᱜᱮᱞᱮ ᱤᱥᱤᱱᱟ ᱟᱞᱮ ᱫᱚ ᱜᱮᱥ ᱥᱮᱞᱮᱱᱰᱟᱨ ᱦᱮᱱᱟᱜ ᱛᱟᱞᱮᱭᱟ ᱫᱚᱢᱮ ᱠᱟᱛᱮᱫ ᱜᱮᱥ ᱯᱮᱨᱮᱡ ᱯᱚᱭᱥᱟ ᱞᱟᱜᱟᱜ ᱠᱟᱱᱟ ᱵᱟᱞᱮ ᱤᱥᱤᱱᱮᱫᱟ ᱥᱟᱦᱟᱱ ᱛᱮᱜᱮᱞᱮ ᱤᱥᱤᱱᱟ